ᱦᱮᱞᱳ ᱦᱮᱞᱳ ᱦᱮᱸ ᱦᱮᱸ ᱡᱚᱦᱟᱨ ᱡᱚᱦᱟᱨ ᱦᱮᱸ ᱦᱮᱸ ᱟᱹᱞᱤᱧ ᱪᱤᱲᱩ ᱠᱚᱪᱟ ᱠᱷᱚᱱᱟᱜ ᱞᱤᱧ ᱞᱟᱹᱭᱮᱫᱼᱟ ᱦᱮᱸ ᱛᱳ ᱞᱟᱹᱭ ᱨᱮᱱᱟᱜ ᱠᱟᱛᱷᱟ ᱫᱚ ᱱᱚᱣᱟ ᱠᱟᱱᱟ ᱡᱮ ᱟᱹᱵᱤᱱ ᱴᱷᱮᱱ ᱯᱚᱛᱚᱵ ᱠᱚ ᱧᱟᱢᱚᱜ ᱠᱟᱱ ᱫᱚ ᱦᱮᱸ ᱪᱮᱫ ᱪᱮᱫ ᱯᱚᱛᱚᱵ ᱠᱚ ᱢᱮᱱᱟᱜᱼᱟ ᱢᱟᱥᱮ ᱞᱟᱹᱭ ᱵᱤᱱ ᱟᱪᱪᱷᱟ ᱟᱪᱪᱷᱟ ᱦᱮᱸ ᱦᱮᱸ ᱟᱪᱪᱷᱟ ᱛᱟᱦᱚᱞᱮ ᱚᱱᱟ ᱠᱷᱮᱨᱣᱟᱞ ᱵᱚᱝᱥᱚ ᱫᱷᱚᱨᱚᱢ ᱯᱩᱛᱷᱤ ᱛᱤᱱᱟᱹᱜ ᱜᱚᱱᱚᱝ ᱢᱟᱥᱮ ᱞᱟᱹᱭ ᱵᱤᱱ ᱟᱪᱪᱷᱟ ᱟᱪᱪᱷᱟ ᱟᱨ ᱟᱪᱪᱷᱟ ᱟᱪᱪᱷᱟ ᱦᱳᱭ ᱦᱮᱸ ᱦᱮᱸ ᱟᱪᱪᱷᱟ ᱟᱪᱪᱷᱟ ᱴᱷᱤᱠ ᱴᱷᱤᱠ ᱦᱮᱸ ᱦᱮᱸ ᱦᱮᱸ ᱥᱮᱨ ᱟᱪᱪᱷᱟ ᱴᱷᱤᱠ ᱴᱷᱤᱠ ᱴᱷᱤᱠ ᱜᱮᱭᱟ ᱛᱚᱵᱮ ᱟᱹᱞᱤᱧ ᱦᱚᱸ ᱚᱱᱠᱟᱱᱟᱜ ᱯᱩᱛᱷᱤ ᱠᱚ ᱡᱮᱢᱚᱱ ᱠᱷᱮᱨᱣᱟᱞ ᱵᱚᱝᱥᱚ ᱫᱷᱚᱨᱚᱢ ᱯᱩᱛᱷᱤ ᱵᱤᱸᱫᱩ ᱪᱟᱸᱫᱟᱱ ᱦᱮᱸ ᱥᱮ ᱟᱨ ᱠᱷᱮᱨᱣᱟᱞ ᱵᱤᱨ ᱥᱤᱫᱩ ᱠᱟᱹᱱᱦᱩ ᱦᱩᱞ ᱦᱮᱸ ᱱᱚᱣᱟ ᱠᱚ ᱚᱱᱠᱟᱱ ᱢᱟᱨᱟᱝ ᱢᱟᱨᱟᱝ ᱯᱚᱛᱚᱵ ᱠᱚᱜᱮ ᱟᱹᱞᱤᱧ ᱫᱚᱨᱠᱟᱨ ᱟᱹᱞᱤᱧ ᱠᱟᱱᱟ ᱟᱨ ᱟᱹᱞᱤᱧ ᱴᱷᱮᱱ ᱚᱱᱠᱟᱱᱟᱜ ᱠᱚ ᱩᱱᱠᱩ ᱦᱚᱲ ᱠᱚᱦᱚᱸ ᱠᱚ ᱠᱷᱚᱡᱮᱜ ᱞᱤᱧᱟ ᱟᱫᱚ ᱚᱱᱟᱜᱮ ᱟᱹᱞᱤᱧ ᱫᱚ ᱰᱤᱥᱠᱟᱣᱩᱱᱴ ᱠᱚ ᱪᱮᱫ ᱞᱮᱠᱟ ᱰᱤᱥᱠᱟᱣᱩᱱᱴ ᱤᱫᱤ ᱠᱟᱛᱮ ᱜᱮ ᱦᱟᱸᱜ ᱜᱟᱞᱢᱟᱨᱟᱜᱼᱟ ᱦᱮᱱᱟᱜᱼᱟ ᱦᱮᱸ ᱦᱮᱸ ᱦᱮᱸ ᱟᱪᱪᱷᱟ ᱴᱷᱤᱠ ᱦᱮᱸ ᱦᱮᱸ ᱟᱪᱪᱷᱟ ᱦᱮᱸ ᱦᱮᱸ ᱦᱮᱸ ᱟᱪᱪᱷᱟ ᱟᱪᱪᱷᱟ ᱟᱨ ᱚᱱᱟ ᱢᱟᱨᱮ ᱦᱟᱯᱲᱟᱢ ᱠᱚᱣᱟᱜ ᱯᱩᱛᱷᱤ ᱚᱱᱟ ᱯᱚᱛᱚᱵ ᱢᱮᱱᱟᱜᱼᱟ ᱥᱮ ᱵᱟᱝ ᱦᱮᱸ ᱴᱷᱤᱠ ᱴᱷᱤᱠ ᱦᱮᱸ ᱦᱮᱸ ᱟᱹᱞᱤᱧ ᱫᱚ ᱚᱞ ᱪᱤᱠᱤᱭᱟᱜ ᱜᱮᱞᱤᱧ ᱫᱚᱨᱠᱟᱨᱟᱜᱼᱟ ᱦᱮᱸ ᱦᱮᱸ

ᱦᱮᱸ ᱦᱳᱭ

ᱦᱳᱭ ᱦᱮᱸ ᱦᱮᱸ ᱴᱷᱤᱠ ᱴᱷᱤᱠ ᱜᱮᱭᱟ ᱛᱚᱵᱮ ᱴᱷᱤᱠ ᱜᱮᱭᱟ ᱛᱚᱵᱮ ᱜᱚᱢᱠᱮ ᱢᱟ ᱦᱮᱸ ᱥᱮ ᱦᱮᱸ ᱦᱮᱸ ᱴᱷᱤᱠ ᱡᱚᱦᱟᱨ ᱜᱮ ᱡᱚᱦᱟᱨ ᱜᱮ ᱦᱮᱸ ᱡᱚᱦᱟᱨ ᱜᱮ